ᱦᱮᱸ ᱤᱧ ᱟᱞᱮ ᱚᱲᱟᱜ ᱦᱚᱲ ᱥᱟᱶᱛᱮ ᱜᱟᱛᱮ ᱥᱟᱶᱛᱮ ᱤᱧ ᱢᱟᱱᱟᱣ ᱵᱟᱲᱟ ᱟᱠᱟᱫᱟ ᱵᱟᱯᱞᱟ ᱚᱲᱟᱜ ᱫᱚ ᱚᱲᱟᱜ ᱦᱚᱲ ᱥᱟᱶᱛᱤᱧ ᱢᱟᱱᱟᱣ ᱠᱟᱫᱟ ᱦᱮᱸ ᱡᱚᱛᱚ ᱠᱚ ᱢᱤᱫ ᱥᱟᱝ ᱛᱮᱞᱮ ᱪᱟᱞᱟᱣ ᱮᱱᱟ ᱛᱟᱨᱯᱚᱨᱮ ᱪᱟᱞᱟᱣ ᱠᱟᱛᱮᱫ ᱵᱷᱚᱡᱽ ᱠᱚᱞᱮ ᱡᱚᱢ ᱵᱟᱲᱟ ᱠᱮᱫ ᱜᱮ ᱢᱤᱫ ᱥᱟᱶᱛᱮ ᱵᱷᱚᱡ ᱠᱚ ᱡᱚᱢ ᱵᱟᱲᱟ ᱠᱟᱛᱮᱫ ᱚᱸᱰᱮ ᱠᱟᱹᱴᱤᱡ ᱤᱭᱟᱹ ᱚᱱᱮ ᱦᱮᱸ ᱤᱭᱟᱹ ᱵᱟᱲᱟ ᱤᱭᱟᱹ ᱠᱮᱫ ᱜᱮᱞᱮ ᱠᱟᱹᱴᱤᱡ ᱠᱤᱪᱷᱩ ᱠᱷᱚᱱ ᱢᱟᱱᱮ ᱚᱱᱟ ᱵᱟᱯᱞᱟ ᱚᱲᱟᱜ ᱨᱮ ᱤᱭᱟᱹ ᱠᱚᱞᱮ ᱧᱮᱞ ᱠᱮᱫ ᱜᱮ ᱪᱮᱫ ᱠᱚ ᱤᱭᱟᱹᱭᱮᱫᱟ ᱠᱟᱹᱢᱤᱭᱮᱫᱟ ᱢᱟᱱᱮ ᱱᱤᱭᱚᱢ ᱠᱚᱞᱮ ᱧᱮᱞ ᱵᱟᱲᱟ ᱠᱮᱫ ᱜᱮ ᱟᱨ ᱛᱟᱨᱯᱚᱨᱮ ᱦᱮᱸ ᱦᱮᱡ ᱮᱱ ᱜᱮᱞᱮ ᱵᱟᱵᱟ ᱛᱟᱠᱚ ᱫᱚᱠᱚ ᱛᱟᱦᱮᱭᱮᱱ ᱜᱮ ᱩᱱᱠᱩ ᱫᱚ ᱚᱱᱟ ᱤᱭᱟᱹ ᱠᱚ ᱠᱟᱹᱢᱤ ᱠᱟᱹᱢᱤ ᱵᱟᱲᱟᱭᱟᱠᱚ ᱟᱨ ᱟᱞᱮ ᱭᱳ ᱛᱟᱞᱮ ᱫᱚᱞᱮ ᱦᱮᱡ ᱮᱱᱜᱮ ᱛᱟᱨᱯᱚᱨᱮ ᱜᱟᱛᱮ ᱥᱟᱶᱛᱮ ᱡᱟᱱᱟᱢ ᱠᱚᱧ ᱢᱟᱱᱟᱣ ᱠᱟᱫᱟ ᱪᱟᱞᱟᱣᱮᱱᱟᱞᱮ ᱜᱤᱯᱷᱴ ᱦᱮᱸ ᱜᱤᱯᱷᱴ ᱢᱟᱱᱮ ᱮᱢᱟᱣᱟᱫᱮᱭᱟᱞᱮ ᱜᱤᱯᱷᱴ ᱠᱚ ᱛᱟᱨᱯᱚᱨᱮ ᱤᱭᱟᱹ ᱤᱭᱟᱹ ᱠᱚᱞᱮ ᱡᱚᱢ ᱵᱟᱲᱟ ᱠᱮᱫ ᱜᱮ ᱠᱷᱟᱵᱟᱨ ᱠᱚᱞᱮ ᱡᱚᱢ ᱠᱮᱫ ᱜᱮ ᱠᱷᱟᱵᱟᱨ ᱠᱚ ᱡᱚᱢ ᱠᱟᱛᱮᱫ ᱫᱚ ᱤᱧ ᱤᱧ ᱡᱩᱫᱤ ᱥᱟᱺᱜᱤᱧ ᱧᱚᱜ ᱜᱮᱭᱟ ᱮᱱᱠᱷᱟᱱ ᱫᱚ ᱚᱸᱰᱮ ᱤᱱᱟᱹ ᱦᱤᱞᱳᱜ ᱫᱚᱞᱮ ᱛᱟᱦᱮᱭᱮᱱ ᱜᱮ ᱟᱨ ᱡᱩᱫᱤ ᱯᱟᱥᱮᱡ ᱱᱤᱝᱠᱟᱹ ᱯᱟᱥᱮ ᱯᱟᱥᱮ ᱜᱮᱭᱟ ᱮᱱᱠᱷᱟᱱ ᱫᱚ ᱤᱱᱟᱹ ᱦᱚᱞᱳᱜ ᱜᱮᱞᱮ ᱦᱤᱡᱩᱜᱼᱟ